ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱯᱟᱸᱪᱮᱭ ᱢᱮ ᱩᱱᱤᱥᱥᱚ ᱯᱟᱸᱪ ᱛᱤᱨᱤᱥᱮ ᱡᱩᱱ ᱟᱴᱷᱨᱚᱥᱚ ᱯᱚᱧᱪᱟᱱᱱᱚ ᱮᱜᱟᱨᱳᱭ ᱯᱷᱮᱵᱽᱨᱩᱣᱟᱨᱤ ᱥᱚᱛᱨᱚᱥᱚ ᱯᱚᱧᱪᱟᱥ ᱯᱚᱱᱮᱨᱳᱭ ᱱᱚᱵᱷᱮᱢᱵᱚᱨ ᱟᱴᱷᱨᱳᱥᱚ ᱯᱚᱪᱟᱛᱛᱚᱨ